ᱟᱞᱮ ᱱᱚᱣᱟ ᱴᱚᱴᱷᱟ ᱨᱮᱫᱚ ᱟᱭᱢᱟ ᱨᱚᱠᱚᱢ ᱥᱤᱞᱯᱚᱜᱮ ᱢᱮᱱᱟᱜ ᱟᱠᱟᱫᱟ ᱡᱮᱢᱚᱱ ᱠᱷᱚᱱᱤᱡᱽ ᱥᱤᱞᱯᱚ ᱟᱨ ᱱᱚᱣᱟ ᱠᱷᱚᱱᱤᱡᱽ ᱥᱤᱞᱯᱚ ᱨᱮᱫᱚ ᱠᱚᱭᱞᱟ ᱢᱮᱱᱟᱜᱼᱟ ᱢᱮᱝᱜᱟᱱᱤᱡᱽ ᱚᱱᱟ ᱠᱚᱜᱮ ᱢᱮᱱᱟᱜ ᱠᱟᱫᱟ ᱟᱨᱠᱤ ᱟᱨ ᱱᱚᱣᱟ ᱴᱚᱴᱷᱟ ᱠᱚᱨᱮ ᱫᱚ ᱟᱨ ᱠᱤ ᱱᱚᱣᱟ ᱥᱤᱞᱯᱚ ᱢᱟᱪᱚ ᱢᱮᱱᱟᱜ ᱜᱮ ᱠᱤᱱᱛᱩ ᱟᱨᱚ ᱡᱮᱢᱚᱱ ᱠᱷᱚᱱᱤᱡᱽ ᱥᱤᱞᱯᱚ ᱚᱱᱟ ᱠᱚᱭᱞᱟ ᱦᱚᱸ ᱱᱚᱣᱟ ᱴᱚᱴᱷᱟ ᱠᱚᱨᱮ ᱫᱚ ᱟᱹᱰᱤ ᱡᱳᱨ ᱜᱮ ᱧᱟᱢᱚᱜᱼᱟ ᱥᱮ ᱢᱮᱝᱜᱟᱱᱤᱡᱽ ᱦᱚᱸ ᱵᱚᱠᱥᱟᱭᱤᱴ ᱦᱚᱸ ᱛᱚ ᱚᱱᱮ ᱚᱱᱠᱟ ᱟᱭᱢᱟ ᱨᱚᱠᱚᱢ ᱥᱤᱞᱯᱚ ᱜᱮ ᱟᱨᱠᱤ ᱢᱮᱱᱟᱜᱼᱟ ᱱᱚᱰᱮ ᱫᱚ ᱟᱨ ᱤᱥᱯᱟᱛ ᱥᱤᱞᱯᱚ ᱟᱨ ᱛᱟᱯᱚᱨᱮ ᱥᱴᱤᱞ ᱚᱱᱟ ᱠᱚ ᱟᱨ ᱱᱚᱣᱟ ᱠᱚ ᱥᱤᱞᱯᱚ ᱟᱨᱠᱤ ᱱᱮᱛᱟᱨ ᱫᱚ ᱟᱹᱰᱤ ᱢᱟᱱᱮ ᱥᱚᱦᱚᱡ ᱛᱮᱜᱮ ᱧᱟᱢᱚᱜᱚᱜ ᱠᱟᱱᱟ ᱛᱚ ᱥᱤᱞᱯᱚ ᱥᱮᱫ ᱠᱷᱚᱱ ᱮᱢ ᱧᱮᱞ ᱞᱮᱠᱷᱟᱱ ᱱᱚᱣᱟ ᱴᱚᱴᱷᱟ ᱨᱮᱫᱚ ᱢᱟᱱᱮ ᱟᱹᱰᱤ ᱜᱟᱱ ᱥᱤᱞᱯᱚᱜᱮ ᱢᱮᱱᱟᱜ ᱠᱟᱫᱟ